ᱤᱧᱟᱹᱜ ᱴᱚᱴᱷᱟᱨᱮᱫᱚ ᱵᱮᱝᱠ ᱚᱯᱷ ᱵᱚᱨᱚᱫᱟ ᱵᱚᱱᱫᱷᱚᱱ ᱵᱮᱝ ᱢᱮᱱᱟᱜᱼᱟ

ᱵᱮᱝ ᱚᱯᱷ ᱵᱚᱨᱚᱫᱟ ᱠᱷᱚᱱ ᱤᱧᱫᱚ ᱢᱤᱫᱴᱮᱡ ᱜᱟᱹᱰᱤ ᱦᱟᱛᱟᱣ ᱞᱟᱹᱜᱤᱫ ᱨᱤᱱᱤᱧ ᱞᱟᱹᱜᱤᱫᱤᱧ ᱫᱚᱨᱠᱟᱥᱛᱚ ᱞᱮᱫᱟ ᱚᱱᱟ ᱫᱚᱨᱠᱟᱥᱛᱚ ᱨᱮ ᱡᱚᱛᱚ ᱰᱚᱠᱚᱢᱮᱱᱥ ᱠᱚᱭᱮᱧ ᱠᱟᱱᱟ ᱟᱨ ᱚᱲᱟᱜ ᱡᱚᱢᱤ ᱦᱟᱥᱟ ᱨᱮᱭᱟᱜ ᱫᱚᱞᱤᱞᱠᱩ ᱠᱚᱭᱮᱧ ᱠᱟᱱᱟ ᱛᱚᱵᱮᱠᱷᱟᱱ ᱜᱤ ᱤᱧ ᱵᱮᱝᱠᱷᱚᱡ ᱞᱚᱱᱠᱩ ᱮᱢᱟᱣᱟᱹᱧᱟᱹ ᱟᱨᱦᱚᱸ ᱵᱤᱢᱟᱧ ᱠᱚᱨᱟᱣ ᱟᱠᱟᱫᱟ ᱚᱱᱟᱫᱚ ᱢᱟᱥᱮ ᱢᱟᱥᱮ ᱰᱮᱲᱥᱚ ᱴᱟᱠᱟ ᱠᱟᱛᱮᱜᱠᱩ ᱜᱮᱛ ᱛᱤᱧᱟᱹ ᱡᱟᱦᱟᱸ ᱛᱤᱥᱚᱜ ᱤᱧ ᱮᱠᱥᱤᱰᱮᱱᱴ ᱵᱟ ᱵᱤᱧ ᱜᱮᱨᱛᱮᱧ ᱵᱟᱹᱲᱤᱡ ᱞᱮᱱᱠᱷᱟᱡ ᱚᱱᱟ ᱵᱟᱹᱲᱤᱡ ᱠᱟᱛᱮᱡ ᱚᱱᱟ ᱯᱚᱭᱥᱟ ᱧᱟᱢᱚᱜᱼᱟ ᱚᱱᱟ ᱯᱚᱭᱥᱟᱫᱚ ᱚᱲᱟᱜ ᱨᱮᱱ ᱦᱚᱲᱠᱩ ᱮᱢᱟᱣᱟᱠᱩᱣᱟ